ᱱᱚᱣᱟ ᱫᱚᱠᱠᱷᱤᱱ ᱫᱤᱱᱟᱡᱽᱯᱩᱨ ᱨᱮᱫᱚ ᱚᱵᱷᱟᱵᱽ ᱫᱚ ᱢᱮᱱᱟᱜ ᱜᱮᱭᱟ ᱡᱮ ᱱᱚᱣᱟ ᱠᱚ ᱚᱱᱟ ᱠᱚ ᱚᱵᱷᱟᱵ ᱯᱩᱨᱚᱱ ᱞᱮᱠᱷᱟᱱ ᱥᱮ ᱱᱚᱣᱟ ᱠᱚ ᱚᱱᱟ ᱠᱚ ᱜᱷᱟᱹᱴᱛᱤ ᱯᱩᱨᱚᱱ ᱞᱮᱠᱷᱟᱱ ᱛᱷᱚᱲᱟ ᱜᱟᱱ ᱦᱚᱲ ᱠᱚ ᱥᱩᱵᱤᱫᱟ ᱧᱚᱜᱚᱜᱼᱟ ᱥᱮᱠᱚ ᱚᱵᱷᱟᱵᱽ ᱛᱷᱚᱲᱟ ᱜᱟᱱ ᱠᱚᱢ ᱧᱚᱜᱚᱜ ᱛᱟᱠᱚᱣᱟ ᱠᱟᱨᱚᱱ ᱫᱚ ᱦᱩᱭᱩᱜᱚᱜ ᱠᱟᱱᱟ ᱱᱤᱛᱚᱜ ᱡᱮ ᱥᱤᱠᱠᱷᱟ ᱵᱮᱵᱚᱥᱛᱟ ᱥᱤᱠᱠᱷᱟ ᱵᱮᱵᱚᱥᱛᱟ ᱠᱟᱹᱴᱤᱡ ᱜᱤᱫᱽᱨᱟᱹ ᱞᱟᱹᱜᱤᱫ ᱚᱱᱠᱟ ᱥᱮᱨᱚᱠᱚᱢ ᱥᱤᱠᱠᱷᱟ ᱵᱮᱵᱚᱥᱛᱟ ᱵᱟᱹᱱᱩᱜᱼᱟ ᱢᱤᱫᱴᱮᱱ ᱥᱚᱨᱠᱟᱨᱤ ᱥᱚᱨᱠᱟᱨ ᱢᱤᱜᱴᱮᱱ ᱨᱟᱡᱽᱡᱚᱭ ᱪᱟᱞᱟᱣ ᱮᱫᱟ ᱚᱱᱟ ᱦᱤᱥᱟᱹᱵ ᱛᱮ ᱡᱮᱨᱚᱠᱚᱢ ᱯᱨᱟᱭᱵᱷᱮᱴ ᱥᱠᱩᱞ ᱠᱚ ᱡᱟᱜᱮ ᱡᱮᱨᱚᱠᱚᱢ ᱠᱚ ᱢᱟᱱᱮ ᱠᱚ ᱯᱟᱲᱦᱟᱣ ᱠᱚ ᱞᱟᱹᱜᱤᱫ ᱡᱮ ᱯᱨᱟᱭᱵᱷᱮᱴ ᱥᱠᱩᱞ ᱠᱚ ᱡᱮᱨᱚᱠᱚᱢ ᱠᱚ ᱠᱷᱩᱞᱟᱹᱣᱫᱟ ᱚᱱᱠᱟᱜᱮ ᱢᱤᱫᱴᱮᱱ ᱮᱠᱫᱚᱢ ᱢᱤᱫᱴᱮᱱ ᱥᱚᱨᱠᱟᱨᱤ ᱢᱤᱫᱴᱮᱱ ᱡᱩᱫᱤ ᱥᱚᱨᱠᱟᱨᱤ ᱡᱩᱫᱤ ᱢᱤᱫᱴᱮᱱ ᱩᱫᱽᱫᱳᱜᱽ ᱮ ᱦᱟᱛᱟᱣ ᱞᱮᱠᱷᱟᱱ ᱡᱮ ᱥᱤᱠᱠᱷᱟ ᱵᱮᱵᱚᱥᱛᱟ ᱞᱟᱹᱜᱤᱫ ᱠᱟᱹᱴᱤᱡ ᱜᱤᱫᱽᱨᱟᱹ ᱞᱟᱹᱜᱤᱫ ᱥᱮ ᱞᱟᱹᱴᱩ ᱩᱱᱠᱩ ᱞᱟᱹᱜᱤᱫ ᱫᱚ ᱢᱚᱴᱟ ᱢᱩᱴᱤ ᱢᱮᱱᱟᱜ ᱜᱮᱭᱟ ᱠᱤᱱᱛᱩ ᱠᱟᱹᱴᱤᱡ ᱜᱤᱫᱽᱨᱟᱹ ᱠᱚ ᱞᱟᱹᱜᱤᱫ ᱥᱮ ᱞᱟᱹᱴᱩ ᱜᱤᱫᱽᱨᱟᱹ ᱠᱚ ᱡᱚᱛᱚ ᱦᱚᱲ ᱞᱟᱹᱜᱤᱫ ᱜᱮ ᱥᱤᱠᱠᱷᱟ ᱵᱮᱵᱚᱥᱛᱟ ᱢᱤᱫᱴᱮᱱ ᱩᱱᱱᱚᱛᱤ ᱨᱮᱭᱟᱜ ᱫᱚ ᱫᱚᱨᱠᱟᱨ ᱠᱟᱱ ᱜᱮᱭᱟ ᱞᱟᱦᱟᱛᱮ ᱢᱤᱫᱴᱮᱱ ᱥᱤᱠᱠᱷᱟ ᱵᱮᱵᱚᱥᱛᱟ ᱪᱮᱫ ᱞᱮᱠᱟ ᱛᱟᱦᱮᱸ ᱠᱟᱱᱟ ᱱᱤᱛᱚᱜ ᱥᱤᱠᱠᱷᱟ ᱵᱮᱵᱚᱥᱛᱟ ᱱᱚᱣᱟ ᱦᱚᱸ ᱢᱤᱫᱴᱮᱱ ᱜᱷᱟᱹᱴᱛᱤ ᱠᱟᱱᱟ ᱥᱤᱠᱠᱷᱟ ᱡᱩᱫᱤ ᱢᱚᱡᱽ ᱛᱮ ᱵᱟᱠᱚ ᱧᱟᱢ ᱞᱮᱠᱷᱟᱱ ᱜᱤᱫᱽᱨᱟᱹ ᱠᱚ ᱛᱟᱦᱚᱞᱮ ᱫᱚ ᱪᱤᱠᱟᱹᱛᱮ ᱞᱟᱹᱴᱩ ᱠᱟᱛᱮᱫ ᱫᱚ ᱪᱤᱠᱟᱹᱛᱮᱠᱚ ᱩᱱᱱᱚᱛᱤᱜᱼᱟ ᱟᱨᱠᱤ ᱟᱨ ᱤᱱᱠᱟᱹ

ᱨᱟᱥᱛᱟ ᱜᱷᱟᱴ ᱨᱮᱭᱟᱜ ᱦᱚᱸ ᱢᱤᱫᱴᱮᱱ ᱟᱨ ᱢᱤᱫᱴᱮᱱ ᱪᱟᱹᱠᱨᱤ ᱨᱮᱭᱟᱜ ᱪᱟᱹᱠᱨᱤ ᱦᱚᱸ ᱨᱤᱡᱮᱨ ᱢᱟᱱᱮ ᱡᱟᱭᱜᱟ ᱢᱮᱱᱟᱜ ᱜᱮᱭᱟ ᱠᱤᱱᱛᱩ ᱵᱟᱠᱚ ᱧᱟᱢᱫᱟ ᱢᱟᱱᱮ ᱵᱟᱠᱚ ᱥᱮᱨᱚᱠᱚᱢ ᱵᱟᱠᱚ ᱧᱟᱢ ᱮᱫᱟ ᱮᱠ ᱠᱚᱛᱷᱟᱭ ᱟᱨᱠᱤ ᱪᱟᱹᱠᱨᱤ ᱠᱚᱦᱚᱸ ᱟᱨ ᱱᱚᱣᱟ ᱠᱚ ᱠᱟᱱ ᱜᱮᱭᱟ